ᱦᱮᱸ ᱦᱮᱞᱳ ᱚᱠᱚᱭᱪᱚ ᱦᱮᱸ ᱨᱚᱲᱢᱮ ᱦᱮᱸ ᱯᱟᱹᱠᱩᱲ ᱤᱭᱟᱹᱨᱮᱱ ᱠᱟᱱ ᱜᱮᱭᱟᱹᱧ ᱰᱤᱥᱴᱤᱠ ᱨᱮᱱ ᱠᱟᱱ ᱜᱤᱭᱟᱹᱧ ᱱᱚᱛᱮᱨᱮᱱᱜᱮ ᱦᱮᱸ ᱟᱹᱰᱤ ᱢᱟᱨᱟᱝ ᱪᱟᱥᱟ ᱠᱟᱱ ᱜᱤᱭᱟᱹᱧ ᱟᱹᱰᱤ ᱠᱟᱡᱟᱠ ᱤᱧ ᱪᱟᱥᱚᱜᱼᱟ ᱦᱚᱜᱭ ᱮᱱᱛᱮᱫ ᱪᱟᱥᱨᱟ ᱫᱚ ᱟᱹᱰᱤ ᱟᱭᱢᱟ ᱨᱚᱠᱚᱢ ᱦᱩᱭᱩᱜᱼᱟ ᱡᱮᱥᱮ ᱠᱤ ᱵᱟᱨᱯᱮ ᱵᱚᱪᱷᱚᱨ ᱠᱷᱚᱱ ᱫᱚ ᱱᱚᱜ ᱚᱭ ᱟᱠᱟᱞ ᱟᱠᱟᱫ ᱛᱮ ᱵᱚᱞᱮ ᱪᱟᱥ ᱨᱮᱱᱟᱜ ᱩᱱᱟᱹᱜ ᱵᱟᱝ ᱦᱩᱭᱩᱜ ᱠᱟᱱᱟ ᱟᱨ ᱪᱟᱥ ᱵᱟᱥ ᱫᱚ ᱦᱩᱭᱩᱜ ᱠᱟᱱ ᱜᱮᱭᱟ ᱥᱚᱵᱽᱡᱤ ᱠᱚᱞᱮ ᱞᱟᱜᱟᱣ ᱮᱫᱟ ᱟᱹᱞᱩ ᱠᱚ ᱵᱮᱸᱜᱟᱲ ᱠᱚ ᱡᱮᱥᱮ ᱠᱤ ᱥᱚᱢᱳᱭ ᱥᱚᱢᱳᱭᱨᱮ ᱵᱚᱨᱥᱟ ᱞᱟᱦᱟ ᱨᱮ ᱢᱟᱞᱦᱟᱱ ᱠᱚ ᱡᱷᱤᱸᱜᱟᱹ ᱠᱚ ᱠᱟᱨᱞᱟ ᱠᱚ ᱟᱨ ᱚᱱᱟ ᱵᱷᱤᱱᱰᱤ ᱠᱚᱞᱮ ᱪᱟᱥᱮᱫᱟ ᱟᱨ ᱟᱭᱢᱟ ᱨᱚᱠᱚᱢᱟᱜ ᱞᱮ ᱱᱤᱛᱚᱜ ᱫᱚᱞᱮ ᱪᱟᱥᱮᱫᱟ ᱦᱩᱲᱩ ᱨᱚᱦᱚᱭ ᱱᱤᱛᱚᱜ ᱢᱚᱡᱽ ᱛᱮ ᱫᱟᱜ ᱠᱚᱦᱚᱸ ᱵᱮᱵᱚᱥᱛᱷᱟ ᱵᱟᱹᱱᱩᱜ ᱟᱠᱟᱫᱟ ᱚᱱᱠᱟ ᱰᱤᱵᱽ ᱵᱟᱹᱱᱩᱜ ᱟᱠᱟᱫᱟ ᱞᱟᱦᱟ ᱛᱮᱫᱚ ᱪᱟᱥ ᱦᱩᱭᱩᱜ ᱠᱟᱱ ᱛᱟᱦᱮᱸ ᱜᱮᱭᱟ ᱠᱟᱡᱟᱠ ᱜᱮ ᱥᱮᱨᱢᱟ ᱫᱟᱜ ᱛᱮᱜᱮ ᱟᱫᱚ ᱱᱤᱛᱚᱜ ᱢᱟ ᱚᱱᱠᱟ ᱫᱟᱜ ᱨᱮᱱᱟᱜ ᱵᱮᱵᱚᱥᱛᱷᱟ ᱵᱟᱝ ᱛᱮ ᱡᱟᱜᱮ ᱰᱤᱵᱽ ᱢᱮᱱᱟᱜ ᱜᱮᱭᱟ ᱢᱤᱫᱴᱮᱡ ᱜᱟᱱ ᱟᱫᱚ ᱚᱱᱟ ᱫᱚ ᱚᱱᱟ ᱥᱚᱵᱽᱡᱤ ᱠᱚᱜᱮ ᱡᱟᱹᱥᱛᱤ ᱞᱮ ᱪᱟᱥᱟᱠᱟᱫᱟ ᱟᱫᱚ ᱚᱱᱟ ᱥᱚᱵᱽᱡᱤ ᱪᱟᱥᱫᱚ ᱟᱹᱰᱤ ᱟᱭᱢᱟ ᱜᱮ ᱢᱮᱱᱟᱜ ᱟᱠᱟᱫᱟ ᱟᱫᱚ ᱦᱩᱲᱩ ᱫᱚ ᱟᱹᱣᱨᱤᱭᱟᱜᱼᱟ ᱮᱱᱛᱮᱫ ᱦᱚᱸᱜᱼᱚᱭ ᱱᱮᱥ ᱪᱮᱫ ᱞᱮᱠᱟ ᱥᱚᱢᱳᱭᱮᱫᱟ ᱦᱩᱭᱩᱜᱼᱟ ᱥᱮ ᱵᱟᱝ ᱦᱩᱭᱩᱜᱼᱟ ᱫᱟᱜᱟᱭ ᱥᱮ ᱵᱟᱭ ᱫᱟᱜᱟ ᱦᱩᱲᱩ ᱦᱟᱹᱵᱤᱡ ᱫᱟᱜ ᱫᱚ ᱵᱟᱹᱧ ᱟᱱᱴᱟᱣ ᱫᱟᱲᱮᱭᱟᱜ ᱠᱟᱱᱟ ᱚᱱᱟᱛᱮ ᱥᱚᱵᱽᱡᱤ ᱜᱮ ᱡᱟᱹᱥᱛᱤᱧ ᱞᱟᱜᱟᱣ ᱟᱠᱟᱫᱟ ᱟᱹᱣᱨᱤ ᱦᱩᱭᱩᱜᱼᱟ ᱦᱚᱸᱜᱚᱭ ᱯᱮ ᱵᱚᱪᱷᱚᱨ ᱜᱟᱱ ᱪᱟᱥ ᱜᱮ ᱵᱟᱝ ᱦᱩᱭᱟᱠᱟᱱᱟ ᱠᱷᱟᱹᱞᱤ ᱥᱚᱵᱽᱡᱤ ᱨᱮᱱᱟᱜ ᱜᱮ ᱪᱟᱥ ᱫᱚ ᱤᱧ ᱠᱷᱮᱛᱤ ᱫᱚᱧ ᱞᱟᱜᱟᱣ ᱟᱠᱟᱫᱟ ᱱᱤᱛᱚᱜ ᱫᱚ ᱟᱫᱚ ᱡᱟᱦᱟᱱᱟᱜ ᱮᱢ ᱞᱟᱹᱭᱮᱫ ᱠᱟᱱ ᱛᱟᱦᱮᱱᱟ ᱱᱚᱣᱟ ᱪᱟᱥᱚᱜ ᱵᱟᱵᱚᱫ ᱨᱮᱱᱟᱜ ᱚ ᱟᱫᱚ ᱟᱯᱮ ᱥᱮᱫ ᱫᱚ ᱪᱟᱥ ᱵᱟᱥ ᱫᱚ ᱦᱩᱭᱩᱜ ᱟᱥᱮ ᱵᱟᱝ ᱥᱮ ᱠᱟᱡᱟᱠ ᱜᱮ ᱪᱟᱥ ᱫᱚ ᱦᱩᱭᱩᱜᱼᱟ ᱚ ᱟᱞᱮ ᱥᱮᱫ ᱫᱚ ᱦᱮᱸ ᱟᱞᱮ ᱥᱮᱫ ᱫᱷᱤᱨᱤ ᱫᱚ ᱫᱷᱤᱨᱤ ᱫᱤᱥᱚᱢ ᱫᱚ ᱫᱷᱤᱨᱤ ᱫᱤᱥᱚᱢ ᱠᱟᱱ ᱜᱮᱭᱟ ᱟᱫᱚ ᱩᱱᱟᱹᱜ ᱫᱷᱤᱨᱤ ᱫᱚ ᱵᱟᱝ ᱵᱚᱞᱮ ᱟᱞᱮ ᱠᱷᱚᱱ ᱛᱷᱚᱲᱟ ᱥᱟᱭᱮᱴ ᱧᱚᱜ ᱨᱮ ᱢᱮᱱᱟᱜ ᱟᱠᱟᱫᱟ ᱚᱱᱠᱟᱱ ᱫᱷᱤᱨᱤ ᱫᱤᱥᱚᱢ ᱢᱮᱱᱟᱜ ᱟᱠᱟᱫ ᱜᱮᱭᱟ ᱠᱮᱥᱟᱨ ᱠᱷᱟᱫᱟᱱ ᱠᱚ ᱢᱮᱱᱟᱜ ᱟᱠᱟᱫᱟ ᱟᱨ ᱚᱱᱟ ᱮᱱᱛᱮᱫ ᱟᱸᱡᱚᱢ ᱟᱠᱟᱫ ᱠᱷᱟᱱᱮᱢ ᱚᱱᱟ ᱟᱹᱞᱩᱵᱮᱰᱟ ᱠᱟᱹᱥᱟᱹᱭ ᱵᱮᱲᱟ ᱚᱱᱟ ᱮᱱᱛᱮᱫ ᱚᱱᱛᱮ ᱨᱮ ᱠᱚᱭᱞᱟ ᱠᱷᱟᱫᱟᱱ ᱢᱮᱱᱟᱜ ᱟᱠᱟᱫᱟ ᱟᱪᱪᱷᱟ ᱟᱫᱚ ᱦᱮᱡ ᱵᱟᱲᱟᱣ ᱟᱠᱟᱱ ᱜᱮᱭᱟᱯᱮ ᱡᱟᱹᱱᱤᱡ ᱵᱟᱝ

ᱦᱮᱸ ᱴᱷᱤᱠ ᱜᱮᱭᱟ ᱡᱩᱫᱤ ᱪᱟᱥ ᱵᱟᱥ ᱦᱩᱭᱩᱜ ᱠᱷᱟᱱ ᱤᱧ ᱠᱷᱚᱵᱚᱨᱤᱧ ᱠᱩᱞᱟ ᱦᱮᱸ ᱢᱟ ᱦᱮᱸ ᱢᱟ ᱡᱚ